ᱥᱮᱪᱮᱫ ᱫᱚ ᱢᱟᱹᱱᱢᱤ ᱡᱤᱭᱚᱱ ᱨᱮ ᱟᱹᱰᱤᱜᱤ ᱞᱟᱹᱠᱛᱤᱭᱟᱱᱟᱜ ᱠᱟᱱᱟ ᱪᱮᱫᱟᱜ ᱥᱮ ᱢᱟᱹᱱᱢᱤ ᱫᱚ ᱥᱤᱠᱷᱱᱟᱹᱛ ᱟᱠᱟᱱ ᱛᱮᱠᱚ ᱫᱷᱟᱹᱨᱛᱤ ᱨᱮᱱ ᱥᱚᱨᱮᱥ ᱡᱤᱭᱟᱹᱞᱤ ᱠᱚ ᱵᱮᱱᱟᱣ ᱟᱠᱟᱱᱟ ᱚᱱᱟᱛᱮ ᱤᱧᱫᱚ ᱥᱤᱠᱷᱱᱟᱹᱛ ᱵᱟᱨᱮᱛᱮᱫᱚᱧ ᱥᱚᱱᱛᱚᱨ ᱜᱮᱭᱟ ᱪᱮᱫᱟᱜ ᱥᱮ ᱥᱤᱠᱷᱱᱟᱹᱛ ᱵᱮᱜᱚᱨ ᱟᱵᱚᱣᱟᱜ ᱫᱤᱥᱟᱹᱢ ᱥᱮ ᱥᱟᱶᱛᱟ ᱨᱮ ᱟᱹᱰᱤᱞᱮᱠᱟᱱ ᱵᱟᱹᱲᱤᱡ ᱜᱷᱚᱴᱚᱱ ᱜᱷᱚᱴᱟᱜ ᱠᱟᱱᱟ ᱚᱱᱟᱛᱮ ᱥᱟᱱᱟᱢᱠᱚ ᱞᱟᱹᱜᱤᱫ ᱥᱤᱠᱷᱱᱟᱹᱛ ᱫᱚ ᱡᱟᱹᱨᱩᱲᱜᱮᱭᱟ ᱥᱤᱠᱷᱱᱟᱹᱛ ᱜᱮ ᱡᱟᱹᱛᱤᱨᱮᱭᱟᱜ ᱵᱤᱥᱤ ᱡᱟᱝᱠᱟᱱᱟ ᱟᱨ ᱚᱱᱟᱛᱮᱜᱮ ᱢᱤᱫᱴᱟᱝ ᱡᱟᱹᱛᱤ ᱠᱮᱴᱮᱡᱛᱮ ᱫᱷᱟᱹᱨᱛᱤᱨᱮᱭ ᱛᱮᱸᱜᱳ ᱴᱟᱨᱦᱟᱜᱼᱟ ᱥᱮ ᱵᱟᱧᱪᱟᱜ ᱟᱭ ᱚᱱᱟᱛᱮ ᱥᱟᱱᱟᱢ ᱦᱚᱲᱠᱚᱴᱷᱮᱱ ᱤᱧ ᱱᱮᱦᱚᱨᱤᱧ ᱫᱚᱦᱚᱭᱟ ᱦᱩᱰᱤᱧ ᱢᱟᱨᱟᱝ ᱥᱟᱱᱟᱢᱠᱚᱜᱮ ᱡᱮᱱᱚ ᱵᱚᱱ ᱥᱤᱠᱷᱱᱟᱹᱛᱚᱜ